ᱤᱧ ᱫᱚ ᱟᱞᱮ ᱥᱩᱨ ᱥᱩᱯᱩᱨ ᱡᱟᱜᱟ ᱢᱚᱴᱜᱚᱫᱟ ᱨᱮ ᱢᱮᱱᱟᱜ ᱢᱟᱨᱥᱟᱞ ᱵᱟᱢᱵᱮᱨ ᱫᱚᱠᱟᱱ ᱨᱮ ᱯᱚᱛᱚᱵ ᱠᱚᱹᱧ ᱠᱤᱨᱤᱧ ᱵᱟᱲᱟ ᱟᱠᱟᱫᱟ ᱚᱸᱰᱮ ᱜᱮ ᱟᱞᱮᱭᱟᱜ ᱥᱩᱨ ᱥᱩᱯᱩᱨ ᱯᱚᱛᱚᱵ ᱫᱚᱠᱟᱱ ᱫᱚ ᱱᱚᱸᱰᱮ ᱫᱚ ᱥᱟᱱᱛᱟᱲ ᱯᱟᱹᱴᱷᱩᱣᱟᱹ ᱜᱤᱫᱽᱨᱟᱹ ᱠᱚ ᱞᱟᱹᱜᱤᱫ ᱟᱭᱢᱟ ᱞᱮᱠᱟᱱ ᱯᱚᱛᱚᱵ ᱠᱚ ᱢᱮᱱᱟᱜᱼᱟ ᱚᱱᱟ ᱥᱟᱶ ᱛᱮ ᱱᱚᱸᱰᱮ ᱫᱚ ᱟᱵᱚ ᱥᱟᱢᱟᱡᱽ ᱨᱮᱱᱟᱜ ᱯᱟᱛᱷᱟᱢ ᱠᱚ ᱠᱮᱞᱮᱱᱰᱟᱨ ᱠᱚ ᱢᱮᱱᱟᱜᱼᱟ ᱟᱨ ᱚᱱᱟ ᱪᱷᱟᱰᱟ ᱠᱟᱛᱮ ᱦᱚᱸ ᱱᱚᱸᱰᱮ ᱫᱚ ᱟᱵᱚ ᱥᱟᱱᱛᱟᱲ ᱥᱚᱢᱟᱡᱽ ᱨᱮᱱᱟᱜ ᱯᱟᱹᱧᱪᱤ ᱠᱤᱪᱨᱤᱡ ᱯᱟᱹᱧᱪᱤ ᱫᱷᱩᱛᱤ ᱠᱚ ᱦᱚᱸ ᱧᱟᱢᱚᱜ ᱜᱮᱭᱟ